ᱦᱮᱸ ᱞᱟ ᱭᱢᱮ ᱚᱠᱚᱭ ᱦᱮᱸ ᱦᱮᱸ ᱚᱸᱻ ᱟᱫᱚ ᱪᱮᱫ ᱞᱟ ᱜᱤᱫ ᱪᱚᱢ ᱯᱷᱳᱱᱠᱟᱜ ᱚᱸᱻ ᱦᱮᱸ ᱦᱮᱸ

ᱡᱚᱢ ᱧᱩ ᱫᱚ ᱟᱭᱢᱟ ᱠᱤᱪᱷᱩᱞᱮ ᱡᱚᱢᱟ ᱟᱞᱮᱫᱚ ᱱᱟ ᱭ ᱠᱚᱨᱮ ᱫᱚ ᱰᱷᱮᱨ ᱰᱷᱮᱨ ᱜᱮ ᱟᱲᱟᱜ ᱛᱟᱯᱚᱨ ᱟᱭᱢᱟ ᱟᱲᱟᱜ ᱜᱮᱞᱮ ᱥᱤᱫ ᱟ ᱜᱩᱭ ᱜᱮᱭᱟ ᱚᱱᱟ ᱦᱚᱞᱮ ᱩᱛᱩᱭ ᱜᱮᱭᱟ ᱡᱮᱢᱚᱱ ᱠᱷᱟᱱᱛᱟ ᱟᱲᱟᱜ ᱢᱮᱱᱟᱜᱼᱟ ᱵᱷᱟ ᱛᱩᱣᱟ ᱟᱲᱟᱜ ᱢᱩᱸᱡ ᱟᱲᱟᱜ ᱰᱟᱝᱨᱟ ᱠᱟᱴᱟ ᱟᱲᱟᱜ ᱱᱚᱣᱟᱫᱚ ᱟᱹᱰᱤ ᱟᱸᱴ ᱜᱮ ᱠᱟᱡᱮ ᱮᱢᱟᱥᱮ ᱱᱚᱣᱟ ᱠᱚ ᱡᱚᱢ ᱞᱮᱠᱷᱚᱱ ᱫᱚ ᱟ ᱰᱤ ᱵᱷᱟᱜᱮ ᱦᱩᱭᱩᱜᱼᱟ ᱟᱞᱮ ᱚᱱᱟ ᱠᱚᱫᱚ ᱵᱤᱨ ᱠᱷᱚᱱ ᱞᱮ ᱟ ᱜᱩᱭ ᱜᱮᱭᱟ ᱚᱱᱟ ᱯᱩᱴᱠᱟ ᱫᱚ ᱢᱟᱱᱮ ᱵᱤᱨ ᱦᱚ ᱪᱮᱫ ᱞᱮᱠᱟᱭᱤᱧ ᱞᱭᱟ ᱚᱱᱟ ᱠᱩᱡ ᱜᱚᱴᱟ ᱵᱤᱨ ᱵᱤᱨ ᱨᱮᱦᱚᱸ ᱜᱚᱴᱟ ᱵᱤᱨ ᱨᱮ ᱵᱟᱝ ᱧᱟᱢᱚᱜᱼᱟ ᱢᱤᱫᱴᱮᱝ ᱮᱢᱚᱱ ᱡᱟᱭᱜᱟ ᱛᱟᱦᱮᱱᱟ ᱡᱮᱢᱚᱱ ᱨᱮ ᱚᱱᱟ ᱱᱟ ᱚᱱᱟ ᱨᱮᱱᱟᱜ ᱢᱤᱫᱴᱟ ᱝ ᱰᱮᱨᱟ ᱰᱮᱨᱟ ᱢᱟᱱᱮ ᱩᱫ ᱵᱮᱨᱟ ᱛᱟᱦᱮᱱᱟ ᱚᱸᱰᱮᱜᱮ ᱩᱫ ᱫᱚ ᱧᱟᱢᱚᱜᱼᱟ ᱚᱸᱰᱮ ᱠᱷᱚᱡ ᱞᱮ ᱟ ᱜᱩᱭ ᱜᱮᱭᱟ ᱢᱟᱱᱮ ᱜᱚᱴᱟ ᱵᱤᱨ ᱵᱟᱝ ᱧᱟᱢᱚᱜ ᱟ ᱢᱟᱱᱮ ᱚᱠᱟᱼᱚᱠᱟ ᱡᱟᱭᱜᱟ ᱨᱮᱪᱚ ᱵᱟᱝ ᱵᱟᱝ ᱵᱟᱨᱚ ᱢᱟᱥ ᱫᱚ ᱵᱟᱝ ᱵᱚᱨᱥᱟ ᱠᱟᱞ ᱨᱟᱠᱟᱵ ᱛᱮᱫ ᱠᱟᱱᱟ ᱟᱨ ᱦᱮᱸ ᱵᱚᱨᱥᱟ ᱠᱟᱞ ᱨᱮᱜᱮ ᱡᱟᱱᱟᱢᱚᱜ ᱜᱮᱭᱟ ᱩᱫ ᱫᱚ ᱟᱨ ᱟ ᱞᱩ ᱠᱚᱠᱚ ᱨᱚᱦᱚᱭ ᱡᱚᱠᱷᱚᱱ ᱫᱚ ᱟᱲᱟᱜ ᱫᱚᱞᱮ ᱪᱮᱫ ᱞᱮᱠᱟ ᱠᱟᱛᱮᱫ ᱢᱟᱱᱮ ᱩᱫ ᱞᱮ ᱦᱟᱞᱟᱝ ᱟ ᱜᱩᱭ ᱛᱚ ᱟᱫᱚ ᱯᱟᱲᱟᱭᱢᱮ ᱚᱛ ᱠᱚ ᱫᱷᱩᱲᱤ ᱠᱚ ᱯᱟᱞᱦᱟ ᱠᱚ ᱱᱚᱝᱨᱟ ᱠᱚᱨᱮ ᱛᱟᱦᱮᱱᱟ ᱛᱚ ᱟ ᱜᱩ ᱠᱮᱫ ᱜᱮᱞᱮ ᱯᱟᱥᱴᱨᱮ ᱚᱱᱟ ᱵᱟᱞᱴᱤᱱ ᱫᱟᱜ ᱨᱮᱜᱮ ᱞᱚᱦᱚᱫ ᱦᱟᱛᱟᱣ ᱠᱟᱹᱢᱤ ᱠᱟᱹᱢᱤ ᱠᱟᱛᱮ ᱫᱷᱩᱲᱤᱠᱚ ᱡᱚᱛᱚ ᱫᱷᱩᱲᱤ ᱠᱚ ᱚᱪᱚᱜ ᱩᱛᱟ ᱨᱚᱜ ᱟᱫᱚ ᱚᱱᱟ ᱟᱵᱩᱜ ᱥᱟᱯᱷᱟ ᱠᱟᱛᱮ ᱵᱚᱞᱮ ᱥᱟᱞᱟᱭᱟ ᱥᱟᱞᱟ ᱠᱟᱛᱮ ᱟᱨᱦᱚᱸ ᱢᱤᱫ ᱫᱷᱟ ᱣ ᱞᱮ ᱟ ᱨᱩᱠᱟ ᱟᱫᱚᱞᱮ ᱩᱛᱩ ᱠᱮᱫ ᱜᱮ ᱦᱮᱸ ᱦᱮᱸ ᱦᱮᱸ ᱟ ᱜᱩ ᱠᱚ ᱜᱮᱭᱟᱞᱮ ᱨᱚᱠᱚᱡ ᱦᱚᱞᱮ ᱯᱤᱴᱷᱟ ᱭ ᱜᱮᱭᱟ ᱸ ᱦᱮᱸ ᱛᱚ ᱚᱠᱚᱭ ᱵᱟᱱᱫᱽ ᱠᱷᱚᱡ ᱞᱮ ᱚᱣᱟᱨ ᱟᱜᱩᱠᱚᱣᱟ ᱚᱣᱟᱨ ᱟ ᱜᱩ ᱞᱟᱦᱟ ᱠᱚᱣᱟ ᱞᱮ ᱟᱫᱚ ᱩᱱᱠᱩ ᱫᱚ ᱞᱮ ᱛᱤᱠᱤ ᱠᱚᱣᱟ ᱛᱤᱠᱤ ᱠᱟᱛᱮ ᱛᱤᱠᱤ ᱠᱟᱛᱮ ᱟᱫᱚ ᱥᱩᱭ ᱦᱩᱭᱩᱜᱼᱟ ᱥᱩᱭ ᱯᱚᱨ ᱟᱫᱚ ᱦᱚᱞᱚᱝ ᱛᱮᱞᱮ ᱥᱤᱯᱤᱭᱟ ᱟᱫᱚᱞᱮ ᱯᱷᱩᱲᱟᱱ ᱠᱮᱫ ᱜᱮ ᱟᱨ ᱡᱚᱛᱚᱞᱮ ᱞᱟᱜᱟᱣᱟᱜ ᱜᱮ ᱚᱱᱠᱟᱛᱮᱜᱮ ᱦᱩᱭᱩᱜᱼᱟ ᱨᱚᱠᱚᱡ ᱞᱮᱴᱚ ᱫᱚ ᱟᱫᱚ ᱟᱹᱰᱤ ᱫᱚ ᱥᱤᱵᱤᱞᱟ

ᱴᱷᱤᱠᱜᱮᱭᱟ ᱦᱮᱸ ᱦᱮᱸ ᱴᱷᱤᱠ